ᱟᱵᱚᱣᱟᱜ ᱦᱚᱛᱮᱛᱮ ᱵᱟᱲᱟᱭ ᱧᱟᱢᱚᱜᱼᱟ ᱡᱮ ᱟᱫᱤᱢ ᱡᱩᱢᱤᱫ ᱢᱮᱱᱛᱮ ᱢᱤᱫ ᱦᱮᱱᱟᱜᱼᱟ ᱚᱱᱟ ᱛᱮ ᱟᱵᱚ ᱥᱟᱱᱟᱢ ᱟᱵᱚᱣᱟᱜ ᱫᱩᱠᱷᱼᱥᱩᱠᱷ ᱥᱮ ᱟᱵᱚ ᱫᱤᱥᱚᱢ ᱨᱮᱭᱟᱜ ᱥᱟᱱᱟᱢ ᱠᱟᱹᱢᱤ ᱠᱚᱵᱚᱱ ᱵᱟᱲᱟᱭ ᱧᱟᱢ ᱫᱟᱲᱮᱭᱟᱜᱼᱟ ᱟᱨ ᱚᱱᱠᱟᱱ ᱠᱟᱹᱢᱤᱠᱚ ᱡᱟᱦᱟᱸ ᱟᱵᱚ ᱢᱮᱫᱛᱮ ᱵᱟᱝᱵᱚᱱ ᱧᱮᱞ ᱫᱟᱲᱮᱭᱟᱜ ᱠᱟᱱᱟ ᱚᱱᱟ ᱟᱵᱚ ᱟᱫᱤᱢ ᱡᱩᱢᱤᱫ ᱱᱤᱭᱩᱡᱽ ᱛᱮᱵᱚᱱ ᱧᱮᱞ ᱧᱟᱢ ᱫᱟᱲᱮᱭᱟᱜᱼᱟ ᱟᱨ ᱚᱱᱟᱠᱚ ᱠᱟᱹᱢᱤᱫᱚ ᱟᱵᱚᱨᱮᱱ ᱥᱟᱱᱟᱢ ᱥᱤᱠᱷᱱᱟᱹᱛ ᱠᱚᱣᱟᱜ ᱠᱩᱨᱩᱢᱩᱴᱩ ᱛᱮᱜᱮ ᱦᱩᱭᱩᱜ ᱠᱟᱱᱟ ᱟᱨ ᱚᱱᱟᱠᱚ ᱠᱟᱹᱢᱤ ᱟᱵᱚ ᱟᱵᱚᱨᱮᱱ ᱥᱟᱱᱟᱢ ᱡᱩᱣᱟᱹᱱ ᱯᱟᱹᱷᱣᱟᱹ ᱠᱚ ᱠᱚ ᱵᱟᱲᱟᱭ ᱦᱚᱪᱚ ᱠᱚ ᱞᱟᱹᱜᱤᱫᱛᱮ ᱱᱚᱣᱟ ᱟᱫᱤᱢ ᱡᱩᱢᱤᱫ ᱱᱤᱭᱩᱡᱽ ᱪᱮᱱᱮᱞ ᱠᱷᱚᱱ ᱥᱟᱱᱟᱢ ᱵᱩᱜᱤᱼᱵᱟᱹᱲᱤᱡ ᱠᱟᱛᱷᱟ ᱵᱟᱲᱟᱭᱚᱜᱼᱟ ᱟᱵᱚᱣᱟᱜ ᱫᱤᱥᱚᱢᱨᱮ ᱪᱮᱫ ᱚᱠᱟ ᱞᱮᱠᱟᱱ ᱚᱠᱚᱭ ᱚᱠᱟ ᱨᱟᱡᱽᱡᱚᱨᱮ ᱚᱠᱟ ᱞᱮᱠᱟᱱ ᱥᱚᱨᱠᱟᱨ ᱥᱮ ᱚᱠᱟ ᱫᱤᱥᱚᱢᱨᱮᱱ ᱚᱠᱟ ᱞᱮᱠᱟᱱ ᱥᱚᱨᱠᱟᱨ ᱠᱚ ᱢᱮᱱᱟᱜ ᱠᱚᱣᱟ ᱟᱨ ᱩᱱᱠᱩᱣᱟᱜ ᱠᱟᱹᱢᱤ ᱨᱮᱱᱟᱜ ᱪᱮᱫ ᱠᱟᱱᱟ ᱟᱨ ᱚᱠᱟ ᱦᱚᱨᱼᱰᱟᱦᱟᱨ ᱛᱮᱠᱚ ᱤᱫᱤᱭᱮᱫ ᱵᱚᱱᱟ ᱚᱱᱟᱠᱚ ᱵᱟᱲᱟᱭ ᱞᱟᱹᱜᱤᱫᱛᱮ ᱟᱵᱚ ᱥᱟᱱᱟᱢ ᱠᱷᱚᱱ ᱟᱵᱚᱣᱟᱜ ᱢᱤᱫᱴᱟᱝ ᱦᱮᱱᱟᱜᱼᱟ ᱟᱫᱤᱢ ᱡᱩᱢᱤᱫ ᱱᱤᱭᱩᱡᱽ ᱚᱱᱟ ᱦᱚᱛᱮᱛᱮ ᱵᱚᱱ ᱵᱟᱲᱟᱭ ᱧᱟᱢ ᱫᱟᱲᱮᱭᱟᱜᱼᱟ ᱚᱱᱠᱟᱱ ᱜᱮ ᱟᱵᱚ ᱟᱵᱚᱨᱮᱱ ᱥᱟᱱᱟᱢ ᱯᱟᱹᱴᱷᱣᱟᱹ ᱠᱚ ᱡᱩᱢᱤᱫᱚᱜ ᱞᱟᱹᱜᱤᱫᱛᱮ ᱱᱚᱣᱟ ᱠᱚᱫᱚ ᱧᱮᱞ ᱫᱚᱨᱠᱟᱨᱚᱜ ᱠᱟᱱᱟ ᱟᱨ ᱟᱵᱚ ᱞᱟᱹᱜᱤᱫᱛᱮ ᱱᱚᱣᱟᱫᱚ ᱟᱹᱰᱤ ᱢᱟᱨᱟᱝ ᱞᱟᱵᱷᱫᱟᱭᱚᱠ ᱡᱤᱱᱤᱥ ᱠᱟᱱᱟ ᱟᱨ ᱱᱚᱣᱟ ᱠᱚ ᱡᱩᱫᱤ ᱵᱟᱝᱵᱚᱱ ᱧᱮᱞᱟ ᱤᱱᱟᱹᱠᱷᱟᱱ ᱟᱵᱚᱣᱟᱜ ᱱᱟᱜᱟᱢᱨᱮ ᱟᱹᱰᱤ ᱮᱴᱠᱮᱴᱚᱬᱮ ᱦᱩᱭ ᱫᱟᱲᱮᱭᱟᱜᱼᱟ ᱤᱱᱟᱹ ᱪᱮᱠᱟ ᱱᱚᱣᱟ ᱟᱫᱤᱢ ᱡᱩᱢᱤᱫ ᱱᱤᱭᱩᱡᱽ ᱨᱮ ᱟᱵᱚ ᱥᱟᱱᱟᱢ ᱞᱮᱠᱟᱱ ᱠᱷᱚᱵᱚᱨ ᱵᱚᱱ ᱵᱟᱲᱟᱭ ᱫᱟᱲᱮᱭᱟᱜᱼᱟ ᱟᱨ ᱚᱱᱟ ᱪᱮᱠᱟ ᱱᱚᱣᱟ ᱫᱚ ᱥᱟᱱᱟᱢ ᱠᱚᱵᱚᱱ ᱧᱮᱞ ᱢᱟ